ᱯᱷᱩᱴᱵᱚᱞ ᱡᱚᱜᱚᱛ ᱨᱮᱫᱚ ᱟᱞᱮ ᱴᱷᱮᱱ ᱠᱟᱹᱴᱤᱡ ᱠᱷᱚᱱ ᱜᱮ ᱯᱷᱩᱴᱵᱚᱞ ᱠᱷᱮᱞ ᱫᱚᱧ ᱠᱷᱮᱞᱟ ᱠᱟᱹᱴᱤᱡ ᱛᱷᱚᱨᱟ ᱠᱷᱚᱡ ᱜᱮ ᱟᱞᱮ ᱴᱚᱞᱟ ᱠᱚᱨᱮᱱ ᱦᱚᱸ ᱟᱭᱢᱟ ᱦᱚᱲᱜᱮ ᱯᱷᱩᱴᱵᱚᱞ ᱠᱚ ᱠᱷᱮᱞᱚᱜᱼᱟ ᱧᱮᱞ ᱧᱮᱞ ᱛᱮᱜᱮ ᱯᱷᱩᱴᱵᱚᱞ ᱯᱷᱩᱴᱵᱚᱞ ᱯᱨᱚᱛᱤ ᱟᱭᱢᱟ ᱫᱩᱞᱟᱹᱲ ᱠᱚ ᱦᱮᱡ ᱠᱟᱱᱟ ᱛᱚ ᱚᱱᱟ ᱧᱮᱞ ᱛᱮᱜᱮ ᱱᱤᱭᱟᱹ ᱯᱷᱩᱴᱵᱚᱞ ᱡᱚᱜᱚᱛ ᱨᱮᱫᱚ ᱦᱮᱡ ᱟᱨ ᱠᱷᱮᱞ ᱨᱮᱦᱚᱸ ᱢᱚᱡᱽ ᱵᱩᱡᱷᱟᱹᱜᱼᱟ ᱟᱹᱰᱤ ᱢᱚᱡᱽ ᱟᱨ ᱱᱚᱣᱟ ᱠᱷᱮᱞ ᱫᱚ ᱟᱞᱮ ᱴᱚᱞᱟ ᱨᱮᱱ ᱥᱟᱱᱟᱢ ᱠᱚᱜᱮ ᱠᱚ ᱠᱩᱥᱤᱭᱟᱜ ᱜᱮᱭᱟ ᱯᱷᱩᱴᱵᱚᱞ ᱜᱮᱠᱚ ᱜᱟᱛᱮᱜᱼᱟ ᱟᱞᱮ ᱴᱚᱞᱟ ᱠᱚᱨᱮᱱ ᱦᱚᱲ ᱫᱚ ᱟᱨ ᱴᱩᱨᱱᱟᱢᱮᱱᱴ ᱠᱚᱦᱚᱸ ᱦᱩᱭᱩᱜ ᱜᱮᱭᱟ ᱚᱱᱟ ᱥᱟᱶᱛᱮ ᱟᱞᱮ ᱴᱚᱞᱟ ᱨᱮᱦᱚᱸ ᱴᱩᱨᱱᱟᱢᱮᱱᱴ ᱞᱮ ᱠᱚᱨᱟᱣ ᱦᱚᱪᱚᱭ ᱜᱮᱭᱟ ᱟᱹᱰᱤ ᱨᱟᱹᱥᱠᱟᱹ ᱵᱩᱡᱷᱟᱹᱜᱼᱟ ᱤᱥᱠᱩᱞ ᱠᱚᱨᱮ ᱠᱷᱚᱱ ᱦᱚᱸ ᱯᱷᱩᱴᱵᱚᱞ ᱡᱚᱜᱚᱛ ᱨᱮ ᱦᱤᱡᱩᱜ ᱞᱟᱹᱜᱤᱫ ᱤᱥᱠᱩᱞ ᱨᱮᱱ ᱴᱤᱪᱟᱨ ᱠᱚ ᱥᱮ ᱴᱚᱞᱟ ᱨᱮᱱ ᱢᱟᱨᱟᱝ ᱦᱚᱲᱠᱚ ᱩᱱᱠᱩ ᱛᱷᱚᱲᱟ ᱞᱟᱹᱭ ᱞᱟᱹᱭ ᱠᱟᱹᱫᱤᱧᱟ ᱠᱚ ᱡᱮ ᱯᱷᱩᱴᱵᱚᱞ ᱜᱟᱛᱮᱜ ᱢᱮ ᱚᱱᱠᱟ ᱠᱟᱛᱮ ᱱᱚᱝᱠᱟ ᱦᱩᱭᱩᱜ ᱠᱟᱱᱟ ᱛᱚ ᱚᱱᱟ ᱞᱟᱹᱜᱤᱫ ᱛᱮᱜᱮ ᱯᱷᱩᱴᱵᱚᱞ ᱨᱮᱜᱮ ᱦᱮᱡ ᱠᱟᱱᱟ ᱟᱨ ᱟᱭᱢᱟ ᱫᱤᱱ ᱠᱷᱚᱡ ᱜᱮᱧ ᱜᱟᱛᱮᱜᱼᱟ ᱯᱷᱩᱴᱵᱚᱞ ᱮᱠᱷᱚᱱ ᱦᱚᱹᱧ ᱜᱟᱛᱮᱜ ᱠᱟᱱ ᱜᱮᱭᱟ ᱯᱷᱩᱴᱵᱚᱞ ᱜᱟᱛᱮ ᱠᱟᱛᱮᱜ ᱜᱮ ᱞᱟᱦᱟ ᱥᱮᱜ ᱞᱟᱦᱟᱜ ᱨᱮᱱᱟᱜ ᱤᱪᱪᱷᱟ ᱢᱮᱱᱟᱜ ᱠᱟᱫᱟ ᱞᱟᱯᱷᱟᱝ ᱥᱮᱜ ᱪᱟᱞᱟᱜ ᱨᱮᱱᱟᱜ ᱚᱱᱟ ᱥᱟᱶ ᱛᱮᱜᱮ ᱜᱟᱛᱮ ᱜᱟᱛᱮ ᱛᱮ ᱟᱭᱢᱟ ᱮᱸᱴᱠᱮᱴᱚᱬᱮ ᱦᱚᱸ ᱦᱩᱭ ᱫᱚ ᱦᱩᱭ ᱠᱟᱱ ᱜᱮᱭᱟ ᱮᱱᱦᱚᱸ ᱱᱚᱣᱟ ᱮᱸᱴᱠᱮᱴᱚᱬᱮ ᱦᱤᱲᱤᱧ ᱠᱟᱛᱮ ᱦᱚᱸ ᱮᱠᱷᱚᱱ ᱦᱚᱸ ᱯᱷᱩᱴᱵᱚᱞ ᱜᱟᱛᱮᱜ ᱦᱩᱭᱩᱜ ᱠᱟᱱ ᱜᱮᱭᱟ